ᱦᱮᱞᱳ ᱡᱚᱦᱟᱨ ᱜᱮ ᱤᱧ ᱡᱷᱤᱱᱩᱠᱯᱩᱨ ᱠᱷᱚᱱᱤᱧ ᱢᱮᱱᱫᱟ ᱟᱢᱠᱤ ᱟᱭᱥᱟ ᱜᱟᱹᱰᱤ ᱨᱮᱱ ᱢᱟᱹᱞᱤᱠᱮᱢ ᱢᱮᱱᱫᱟ ᱜᱚᱢᱠᱮ ᱛᱷᱚᱲᱟ ᱫᱤᱱ ᱞᱟᱦᱟ ᱟᱢ ᱡᱷᱤᱱᱩᱠᱯᱩᱨ ᱟᱹᱛᱩ ᱨᱮᱱ ᱠᱚᱭᱮᱠᱴᱤ ᱠᱩᱲᱤ ᱠᱚ ᱢᱤᱞᱟᱹᱣ ᱛᱮ ᱟᱞᱮ ᱫᱟᱨᱡᱤᱞᱤᱝ ᱪᱟᱞᱟᱜ ᱞᱟᱹᱜᱤᱫ ᱟᱢᱟᱜ ᱜᱟᱹᱰᱤᱞᱮ ᱵᱷᱟᱲᱟᱞᱮ ᱮᱢ ᱵᱷᱟᱲᱟ ᱞᱮᱫᱟ ᱥᱟᱛᱷᱮ ᱯᱚᱭᱥᱟ ᱦᱚᱸᱞᱮ ᱮᱰᱵᱷᱟᱱᱥᱞᱮ ᱮᱢ ᱞᱮᱫᱟ ᱛᱳ ᱟᱞᱮ ᱡᱟᱦᱟᱸ ᱰᱮᱴᱨᱮ ᱪᱟᱞᱟᱜ ᱞᱮ ᱢᱮᱱ ᱞᱮᱫᱟ ᱫᱟᱨᱡᱤᱞᱤᱝ ᱚᱱᱟ ᱰᱮᱴ ᱨᱮᱜᱮ ᱟᱞᱮᱭᱟᱜ ᱮᱠᱡᱟᱢ ᱯᱟᱲᱟᱣᱟᱠᱟᱱ ᱛᱟᱞᱮᱭᱟ ᱡᱟᱦᱟᱸ ᱠᱷᱟᱹᱛᱤᱨ ᱛᱮ ᱟᱞᱮ ᱚᱱᱟ ᱰᱮᱹᱴ ᱨᱮ ᱟᱞᱮ ᱫᱟᱨᱡᱤᱞᱤᱝ ᱵᱟᱞᱮ ᱥᱮᱱ ᱫᱟᱲᱨᱭᱟᱜᱼᱟ ᱵᱟᱞᱮ ᱥᱮᱱ ᱫᱟᱲᱮᱭᱟᱜᱼᱟ ᱛᱳ ᱜᱚᱢᱠᱮ ᱟᱞᱮ ᱡᱚᱛᱚᱦᱚᱲ ᱠᱚᱜᱮ ᱟᱢ ᱴᱷᱮᱡ ᱱᱤᱭᱟᱹ ᱜᱮᱞᱮ ᱱᱮᱦᱚᱨᱚᱜ ᱠᱟᱱᱟ ᱡᱮ ᱟᱢ ᱡᱮ ᱞᱟᱦᱟᱨᱮ ᱮᱰᱵᱷᱟᱱᱥ ᱴᱟᱠᱟᱞᱮ ᱮᱢ ᱟᱠᱟᱜ ᱢᱮᱭᱟ ᱚᱱᱟ ᱡᱩᱫᱤᱢ ᱵᱮᱠ ᱨᱩᱣᱟᱹᱲ ᱫᱟᱲᱮᱭᱟᱞᱮ ᱠᱷᱟᱡ ᱟᱹᱰᱤᱜᱮ ᱴᱷᱤᱠ ᱠᱚᱜᱼᱟ ᱠᱟᱨᱚᱱ ᱚᱱᱟ ᱯᱚᱭᱥᱟᱛᱮ ᱟᱞᱮ ᱮᱴᱟᱜ ᱜᱟᱹᱰᱤ ᱵᱷᱟᱲᱟ ᱠᱟᱛᱮᱫ ᱮᱠᱡᱟᱢ ᱥᱮᱱᱴᱟᱨ ᱞᱮ ᱥᱮᱱ ᱫᱟᱲᱮᱭᱟᱜᱼᱟ ᱥᱟᱶᱛᱮ ᱮᱴᱟᱜ ᱠᱟᱹᱢᱤ ᱠᱚᱨᱮ ᱦᱚ ᱚᱱᱟ ᱴᱟᱠᱟᱞᱮ ᱞᱟᱜᱟᱣ ᱫᱟᱲᱮᱭᱟᱜᱼᱟ ᱱᱤᱭᱟᱹᱜᱮ ᱟᱢ ᱴᱷᱮᱱ ᱱᱮᱦᱚᱨ ᱛᱟᱦᱮᱱ ᱠᱟᱱᱟ